ᱦᱮᱞᱳ ᱠᱟᱹᱢᱤ ᱠᱩᱞᱟᱭᱮᱫᱟ ᱛᱚ

ᱦᱚᱞᱟ ᱡᱟᱦᱟᱸ ᱠᱚ ᱠᱟᱹᱢᱤ ᱞᱟᱹᱭ ᱦᱚᱴᱚ ᱟᱠᱟᱫ ᱡᱚᱛᱚᱢ ᱠᱟᱹᱢᱤ ᱟᱠᱟᱫᱟ ᱛᱚ ᱛᱟᱦᱚᱞᱮ ᱛᱮᱦᱮᱧ ᱦᱮᱡ ᱠᱟᱛᱤᱧ ᱧᱮᱞᱮᱫ ᱫᱚ ᱠᱟᱹᱢᱤ ᱡᱚᱛᱚ ᱦᱮᱱᱟᱜ ᱜᱮᱫᱚ ᱚᱱᱮ ᱜᱮᱫᱟᱜ ᱠᱚ ᱥᱟᱯᱷᱟᱧ ᱞᱟᱹᱭᱟᱫ ᱢᱮᱭᱟ ᱞᱟᱹᱭᱮᱫᱟ ᱥᱤᱛᱩᱝ ᱟᱠᱟᱫᱟᱭ ᱥᱟᱦᱟᱱ ᱠᱚ ᱠᱟᱹᱴᱤᱡ ᱛᱟᱥᱮ ᱢᱮ ᱚᱱᱠᱟ ᱜᱮ ᱦᱮᱱᱟᱜ ᱜᱮᱭᱟ ᱚᱲᱟᱜ ᱦᱚᱸ ᱵᱟᱢ ᱢᱩᱪᱷᱟᱹᱣ ᱟᱠᱟᱫᱟ ᱡᱟᱦᱟᱸ ᱠᱩᱧ ᱞᱟᱹᱭ ᱠᱮᱫᱟ ᱚᱱᱟ ᱠᱚᱜᱮ ᱵᱟᱢ ᱠᱟᱹᱢᱤ ᱟᱠᱟᱫᱟ ᱡᱚᱛᱚ ᱥᱟᱦᱟᱱ ᱦᱚᱸ ᱚᱱᱮ ᱫᱟᱜ ᱦᱮᱡ ᱮᱱᱟ ᱞᱚᱦᱚᱫ ᱮᱱᱟ ᱟᱫᱚ ᱞᱟᱹᱭ ᱠᱤᱫᱟᱹᱧ ᱛᱟᱥᱮ ᱠᱟᱜ ᱢᱮ ᱛᱟᱦᱮᱸ ᱦᱚᱴᱚ ᱠᱟᱫᱟᱢ ᱟᱨ ᱵᱟᱢ ᱥᱟᱢᱴᱟᱣ ᱦᱚᱴᱚ ᱠᱟᱫᱟ ᱟᱨ ᱩᱱᱤ ᱜᱟᱹᱭ ᱢᱤᱫᱴᱟᱝ ᱢᱮᱛᱟᱫ ᱢᱮ ᱪᱟᱹᱰᱭᱟᱹᱣ ᱩᱱᱤ ᱦᱚᱸ ᱵᱟᱢ ᱪᱟᱹᱰᱭᱟᱹᱣ ᱟᱠᱟᱫᱮᱭᱟ ᱤᱧ ᱫᱚ ᱟᱢ ᱵᱷᱚᱨᱥᱟ ᱛᱤᱧ ᱪᱟᱞᱟᱣ ᱮᱱᱟ ᱛᱟᱦᱚᱞᱮ ᱛᱟᱦᱮᱸᱭᱮᱱᱟ ᱯᱮᱲᱟ ᱴᱷᱮᱱ ᱞᱟᱹᱭᱮᱫᱟᱧ ᱠᱟᱹᱢᱤᱭᱟ ᱟᱜ ᱠᱷᱟᱱ ᱦᱮᱡ ᱠᱟᱛᱤᱧ ᱧᱮᱞᱮᱫ ᱡᱚᱛᱚ ᱠᱟᱹᱢᱤ ᱜᱮ ᱚᱱᱠᱟᱜᱮ ᱟᱨᱚ ᱦᱮᱱᱟᱜ ᱜᱮᱭᱟ ᱦᱚᱲ ᱵᱟᱞᱮ ᱛᱟᱦᱮᱱ ᱠᱷᱟᱱ ᱚᱱᱠᱟᱜᱮ ᱯᱷᱟᱠᱤᱭᱟ ᱮᱠᱞᱟ ᱨᱮᱫᱚ ᱵᱟᱢ ᱠᱟᱹᱢᱤᱭᱟ ᱟᱞᱮ ᱞᱮ ᱛᱟᱦᱮᱸ ᱠᱷᱟᱱᱮᱢ ᱠᱟᱹᱢᱤᱭᱟ ᱟᱨ ᱵᱟᱠᱷᱟᱱ ᱫᱚ ᱵᱟᱝ ᱟᱫᱚ ᱟᱫᱚ ᱚᱱᱟᱜᱮᱛᱚᱢ ᱞᱟᱹᱭᱟ ᱤᱧ ᱫᱚ ᱠᱚᱢ ᱯᱚᱭᱥᱟ ᱛᱮᱫᱚ ᱵᱟᱝ ᱯᱚᱥᱟᱜ ᱠᱟᱱ ᱛᱤᱧᱟᱹ ᱟᱫᱚ ᱛᱟᱦᱚᱞᱮ ᱠᱟᱹᱢᱤ ᱦᱚᱸ ᱚᱱᱠᱟ ᱠᱚᱢᱮᱢ ᱠᱟᱹᱢᱤᱭᱮᱫᱟ ᱟᱫᱚ ᱞᱟᱹᱞᱮᱠᱷᱟᱱ ᱜᱮᱛᱚ ᱚᱱᱟ ᱫᱚ ᱞᱟᱹᱭ ᱞᱮᱠᱷᱟᱱ ᱜᱮᱞᱮ ᱵᱮᱛᱚᱱ ᱞᱮ ᱵᱤᱥᱤ ᱛᱟᱢᱟ ᱟᱫᱚ ᱠᱟᱹᱢᱤᱢ ᱯᱷᱟᱹᱠᱤᱭᱮᱫ ᱫᱚ ᱴᱷᱤᱠ ᱴᱷᱟᱠ ᱠᱟᱹᱢᱤ ᱢᱮ ᱛᱤᱱᱟᱹᱜ ᱯᱚᱭᱥᱟᱢ ᱦᱟᱛᱟᱣᱟ ᱞᱟᱹᱭᱢᱮ ᱚᱱᱠᱟ ᱜᱮ ᱮᱢᱟᱢ ᱦᱩᱭᱩᱜᱼᱟ ᱩᱱᱫᱚ ᱦᱳᱭ ᱟᱫᱚ ᱛᱤᱱᱟᱹᱜ ᱵᱤᱥᱤᱢ ᱦᱟᱛᱟᱣᱟ

ᱡᱮᱢᱚᱱ ᱰᱮᱲᱦᱟᱡᱟᱨᱮᱢ ᱦᱟᱛᱟᱣᱟ ᱚᱱᱠᱟᱜᱮ ᱡᱚᱛᱚ ᱠᱟᱹᱢᱤ ᱡᱮᱢᱚᱱ ᱠᱟᱹᱢᱤ ᱥᱟᱢᱴᱟᱣ ᱢᱮ ᱮᱠᱫᱚᱢ ᱦᱳᱭ ᱛᱟᱦᱚᱞᱮ ᱢᱟ ᱤᱱᱠᱟᱹᱜᱮ ᱛᱟᱦᱚᱞᱮ ᱫᱚᱦᱚᱭᱤᱫᱟᱹᱧ ᱟᱫᱚ ᱚᱱᱠᱟ